ᱟᱞᱮ ᱱᱚᱣᱟ ᱥᱩᱨᱼᱥᱩᱯᱩᱨ ᱢᱟᱱᱮ ᱟᱞᱮ ᱱᱚᱣᱟ ᱥᱩᱯᱩᱨ ᱟᱡᱳᱫᱤᱭᱟᱹ ᱴᱟᱺᱰᱤ ᱨᱮ ᱵᱳᱞ ᱠᱷᱮᱞᱳᱰ ᱞᱮ ᱥᱮᱱᱞᱮᱱᱟ ᱛᱚ ᱜᱚᱴᱟ ᱜᱮ ᱤᱧ ᱠᱷᱮᱹᱞ ᱮᱱᱟ ᱠᱷᱮᱹᱞ ᱥᱮ ᱟᱞᱮ ᱴᱤᱢ ᱜᱚᱴᱟ ᱜᱮᱞᱮ ᱠᱷᱮᱹᱞ ᱮᱱᱟ ᱠᱷᱮᱹᱞ ᱨᱮ ᱮᱴᱟᱜ ᱠᱚᱨᱮ ᱠᱷᱚᱱ ᱱᱚᱣᱟ ᱮᱞ ᱮᱡᱳᱫᱤᱭᱟᱹ ᱥᱩᱯᱩᱨ ᱢᱟᱴᱷ ᱨᱮ ᱟᱹᱰᱤ ᱱᱟᱯᱟᱭ ᱠᱷᱮᱹᱞ ᱦᱩᱭ ᱮᱱᱟ ᱚᱱᱟ ᱠᱷᱮᱹᱞᱳᱰ ᱨᱮ ᱱᱚᱝᱠᱟ ᱦᱩᱭ ᱮᱱᱟ ᱟᱹᱰᱤ ᱨᱟᱹᱥᱠᱟᱹ ᱥᱟᱺᱦᱤᱡ ᱠᱳᱱᱳ ᱮᱴᱠᱮᱴᱚᱬ ᱵᱟᱝ ᱦᱩᱭᱞᱮᱱᱟ ᱟᱹᱰᱤ ᱨᱟᱹᱥᱠᱟᱹ ᱡᱟᱸᱠ ᱡᱚᱢᱚᱠᱟᱛᱮ ᱠᱷᱮᱹᱞ ᱦᱩᱭᱮᱱᱟ ᱱᱚᱝᱠᱟᱧ ᱨᱟᱹᱥᱠᱟᱹᱧ ᱵᱩᱡᱷᱟᱹᱣ ᱠᱮᱫᱟ ᱡᱮ ᱱᱚᱝᱠᱟ ᱜᱮ ᱟᱨᱚ ᱵᱟᱹᱠᱤ ᱦᱚᱲ ᱠᱚ ᱠᱷᱮᱹᱞᱳᱜ ᱢᱟ ᱟᱹᱰᱤ ᱱᱟᱭᱼᱱᱟᱯᱟᱭ ᱛᱮ ᱠᱷᱮᱹᱞ ᱞᱮᱱᱠᱷᱟᱱ ᱟᱨᱚ ᱨᱟᱹᱥᱠᱟᱹ ᱵᱩᱡᱷᱟᱹᱜᱼᱟ ᱛᱚ ᱟᱞᱮ ᱞᱮᱠᱟ ᱜᱮ ᱱᱚᱝᱠᱟ ᱟᱹᱰᱤ ᱱᱟᱭᱼᱱᱟᱯᱟᱭ ᱛᱮ ᱠᱷᱮᱹᱞᱳᱰ ᱠᱟᱛᱮ ᱨᱟᱹᱥᱠᱟᱹ ᱵᱩᱡᱷᱟᱹᱣ ᱯᱮ ᱵᱩᱡᱷᱟᱹᱣ ᱦᱟᱛᱟᱣ ᱛᱟᱵᱚᱱ ᱯᱮ ᱥᱮᱵᱚᱱ ᱦᱟᱛᱟᱣᱟ ᱱᱚᱝᱠᱟ ᱫᱚ ᱚᱠᱟ ᱨᱮᱦᱚᱸ ᱵᱟᱝ ᱦᱩᱭ ᱞᱮᱱᱟ ᱱᱚᱝᱠᱟ ᱨᱟᱹᱥᱠᱟᱹ ᱫᱚ ᱱᱩᱱᱟᱹᱜ ᱱᱟᱯᱟᱭ ᱠᱷᱮᱹᱞ ᱠᱟᱛᱮ ᱱᱩᱱᱟᱹᱜ ᱨᱟᱹᱥᱠᱟᱹᱧ ᱵᱩᱡᱷᱟᱹᱣᱟ ᱮᱱᱛᱮᱫ ᱤᱧ ᱦᱚᱸ ᱵᱟᱹᱧ ᱵᱩᱡᱷᱟᱹᱣ ᱞᱮᱫᱟ ᱥᱮ ᱤᱧ ᱦᱚᱸ ᱵᱟᱹᱧ ᱵᱟᱲᱟᱭ ᱞᱮᱫᱟ ᱢᱮᱱᱠᱷᱟᱱ ᱱᱚᱰᱮ ᱟᱞᱮ ᱟᱛᱳ ᱥᱩᱯᱩᱨ ᱟᱡᱳᱫᱤᱭᱟᱹ ᱢᱟᱴᱷ ᱥᱮ ᱴᱟᱺᱰᱤ ᱨᱮ ᱟᱹᱰᱤ ᱨᱟᱹᱥᱠᱟᱹᱧ ᱵᱩᱡᱷᱟᱹᱣ ᱠᱮᱫᱟ